ᱜᱟᱛᱮ ᱨᱮᱫᱚ ᱟᱭᱢᱟ ᱜᱟᱱ ᱜᱮ ᱟᱭᱢᱟ ᱰᱷᱮᱨ ᱜᱟᱛᱮ ᱦᱩᱭᱩᱜᱼᱟ ᱡᱮᱢᱚᱱ ᱢᱮᱱᱟᱜᱼᱟ ᱯᱷᱩᱴᱵᱚᱞ ᱯᱷᱩᱴᱵᱚᱞ ᱫᱚ ᱟᱹᱰᱤ ᱜᱮᱠᱚ ᱠᱩᱥᱤᱭᱟᱜᱼᱟ ᱟᱵᱚ ᱦᱚᱲ ᱠᱚᱫᱚ ᱥᱮ ᱟᱹᱰᱤ ᱠᱚ ᱜᱟᱛᱮ ᱵᱟᱲᱟᱜᱼᱟ ᱟᱞᱮ ᱱᱤᱭᱟᱹ ᱠᱚᱨᱮ ᱫᱚ ᱥᱮ ᱫᱟᱫᱟ ᱛᱟᱠᱚ ᱠᱚ ᱢᱮᱱᱟᱜ ᱠᱚᱣᱟ ᱱᱟᱯᱟᱭ ᱠᱚ ᱜᱟᱛᱮᱜᱼᱟ ᱢᱚᱡᱽ ᱢᱚᱡᱽ ᱠᱚ ᱜᱟᱛᱮᱜᱼᱟ ᱚᱠᱟ ᱫᱚ ᱞᱟᱹᱴᱩ ᱜᱟᱛᱮ ᱠᱚᱨᱮ ᱠᱚ ᱥᱮᱱ ᱵᱟᱲᱟᱣ ᱠᱟᱱᱟ ᱥᱮ ᱱᱤᱝᱠᱟ ᱟᱛᱳ ᱠᱚᱨᱮᱜ ᱦᱚᱸ ᱦᱩᱭ ᱵᱟᱲᱟᱜᱼᱟ ᱟᱛᱳ ᱠᱚᱨᱮᱜ ᱦᱚᱸᱞᱮ ᱥᱟᱵ ᱵᱟᱲᱟᱭᱟ ᱟᱛᱳ ᱠᱚᱨᱮᱜ ᱦᱚᱸ ᱵᱚᱞ ᱞᱮ ᱜᱟᱛᱮ ᱵᱟᱲᱟᱜᱼᱟ ᱯᱷᱩᱴᱵᱚᱞ ᱜᱟᱛᱮ ᱞᱮᱱᱠᱷᱟᱡ ᱫᱚ ᱡᱚᱛᱚ ᱞᱮᱠᱟᱱ ᱵᱮᱭᱟᱢ ᱜᱮ ᱵᱮᱭᱟᱢ ᱦᱩᱭᱩᱜᱚᱜᱼᱟ ᱵᱚᱰᱤ ᱯᱷᱤᱴᱱᱮᱥ ᱛᱟᱦᱮᱱᱟ ᱢᱚᱡᱽ ᱵᱩᱡᱷᱟᱹᱜᱼᱟ ᱦᱚᱲᱢᱚ ᱜᱟᱛᱮ ᱠᱟᱛᱮᱫ ᱟᱹᱰᱤ ᱢᱚᱡᱽ ᱵᱩᱡᱷᱟᱹᱜᱼᱟ ᱱᱤᱝᱠᱟ ᱜᱮ ᱟᱨᱦᱚᱸ ᱢᱮᱱᱟᱜᱼᱟ ᱫᱟᱹᱲ ᱜᱟᱛᱮᱜ ᱠᱚ ᱫᱟᱹᱲ ᱜᱟᱛᱮ ᱫᱚ ᱵᱚᱰᱤ ᱠᱚᱦᱚᱸ ᱢᱚᱡᱽ ᱜᱮ ᱞᱟᱣᱟᱨ ᱜᱮ ᱟᱹᱭᱠᱟᱹᱜᱼᱟ ᱫᱟᱹᱲ ᱞᱮᱠᱷᱟᱱ ᱮᱱᱠᱷᱟᱱ ᱢᱚᱡᱽ ᱟᱹᱭᱠᱟᱹᱜᱼᱟ ᱦᱚᱲᱢᱚ ᱥᱮ ᱱᱤᱝᱠᱟ ᱜᱮ ᱟᱨᱦᱚᱸ ᱢᱮᱱᱟᱜᱼᱟ ᱠᱟᱵᱟᱰᱤ ᱜᱟᱛᱮᱜ ᱠᱚ ᱠᱨᱤᱠᱮᱴ ᱜᱟᱛᱮᱜ ᱢᱮᱱᱟᱜᱼᱟ ᱠᱨᱤᱠᱮᱴ ᱜᱟᱛᱮᱜ ᱦᱚᱸ ᱚᱱᱠᱟᱜᱮ ᱢᱚᱡᱽ ᱜᱮᱠᱚ ᱜᱟᱛᱮ ᱟᱠᱚ ᱵᱚᱞ ᱟᱠᱚ ᱜᱟᱛᱮᱜ ᱟᱠᱚ ᱚᱱᱠᱟᱜᱮ ᱢᱚᱡᱽ ᱜᱮ ᱧᱮᱞ ᱠᱟᱛᱮᱜ ᱦᱚᱸ ᱵᱩᱡᱷᱟᱹᱜᱼᱟ ᱟᱫᱚ ᱚᱱᱠᱟᱜᱮ ᱡᱚᱫᱤ ᱯᱷᱩᱴᱵᱚᱞ ᱨᱮᱦᱚᱸ ᱡᱩᱫᱤ ᱟᱨ ᱚᱱᱠᱟᱜᱮ ᱜᱟᱛᱮᱜ ᱞᱟᱹᱜᱤᱫ ᱛᱮᱠᱚ ᱧᱟᱢ ᱞᱮᱱᱠᱷᱟᱱ ᱦᱚᱲ ᱟᱵᱚ ᱦᱚᱲ ᱵᱚᱞᱮ ᱞᱟᱹᱴᱩ ᱧᱚᱜ ᱥᱮ ᱤᱱᱠᱟᱱ ᱠᱟᱹᱴᱤᱡ ᱧᱚᱜ ᱠᱞᱟᱵᱽ ᱨᱮ ᱪᱟᱱᱥ ᱥᱮ ᱚᱱᱟ ᱠᱷᱚᱡ ᱞᱟᱦᱟ ᱥᱮᱜ ᱦᱚᱸᱠᱚ ᱜᱟᱛᱮ ᱫᱟᱲᱮᱭᱟᱜᱼᱟ ᱫᱮᱥ ᱠᱷᱚᱡ ᱦᱚᱸᱠᱚ ᱜᱟᱛᱮ ᱫᱟᱲᱮᱭᱟᱜᱼᱟ ᱮᱱᱠᱷᱟᱱ ᱛᱮ ᱚᱸᱰᱮ ᱠᱷᱚᱡ ᱯᱚᱭᱥᱟ ᱨᱳᱡᱽᱜᱟᱨ ᱦᱩᱭᱩᱜᱼᱟ ᱥᱮ ᱵᱚᱞᱮ ᱱᱤᱡᱮᱨ ᱥᱚᱝᱥᱟᱨ ᱦᱚᱸ ᱪᱟᱞᱟᱣ ᱦᱩᱭᱩᱜᱼᱟ ᱚᱸᱰᱮ ᱠᱷᱚᱡ ᱯᱚᱭᱥᱟ ᱠᱚ ᱧᱟᱢᱚᱜᱼᱟ ᱥᱮ ᱟᱵᱚ ᱫᱤᱥᱚᱢ ᱠᱷᱚᱡ ᱦᱚᱸᱠᱚ ᱜᱟᱛᱮ ᱫᱟᱲᱮᱭᱟᱢᱟ ᱥᱮ ᱱᱤᱝᱠᱟ ᱜᱮᱠᱚ ᱜᱟᱛᱮᱜᱼᱟ ᱢᱚᱡᱽ ᱧᱚᱜ ᱟᱨᱦᱚᱸ ᱡᱮᱱᱚ ᱟᱵᱚ ᱞᱟᱦᱟ ᱥᱮᱜ ᱵᱚᱱ ᱪᱟᱞᱟᱜ ᱞᱟᱹᱜᱤᱫ ᱜᱟᱛᱮᱜ ᱞᱟᱹᱜᱤᱫ ᱛᱮ ᱱᱤᱝᱠᱟ ᱜᱮ ᱧᱟᱢ ᱢᱟ